ᱞᱟᱦᱟ ᱛᱮᱫᱚ ᱵᱤᱡᱽᱞᱤ ᱫᱚ ᱵᱟᱝ ᱛᱟᱦᱮᱸ ᱞᱮᱱᱟ ᱠᱤᱱᱛᱩ ᱱᱮᱛᱟᱨ ᱫᱤ ᱵᱤᱡᱽᱞᱤ ᱥᱮᱭᱫᱤᱱ ᱠᱷᱚᱱ ᱴᱤᱠᱟᱹᱣ ᱠᱟᱱᱟ ᱡᱚᱛᱚ ᱦᱚᱲ ᱡᱮᱢᱚᱱ ᱵᱤᱡᱽᱞᱤ ᱛᱮᱫᱚ ᱫᱚᱢᱮ ᱠᱤᱪᱷᱩ ᱜᱮ ᱪᱟᱹᱞᱩᱜ ᱛᱮ ᱡᱮᱢᱚᱱ ᱯᱷᱮᱱ ᱴᱤᱵᱷᱤ ᱞᱟᱭᱤᱴ ᱟᱨ ᱠᱚᱢᱯᱤᱭᱩᱴᱟᱨ ᱫᱚᱢᱮ ᱠᱤᱪᱷᱩ ᱜᱮ ᱵᱤᱡᱽᱞᱤ ᱥᱟᱨᱟ ᱠᱷᱚᱡ ᱜᱮ ᱪᱟᱹᱞᱤᱩᱜ ᱛᱮ ᱟᱨ ᱞᱟᱦᱟ ᱛᱮᱫᱚ ᱚᱱᱟ ᱠᱚᱫᱚ ᱵᱟᱝ ᱛᱟᱦᱮᱸ ᱞᱮᱱᱟ ᱱᱮᱛᱟᱨ ᱜᱮ ᱪᱮᱧᱡᱤᱝ ᱦᱮᱡ ᱠᱟᱱᱟ ᱟᱨ ᱱᱤᱭᱟᱹ ᱠᱚᱫᱚ ᱡᱩᱫᱤ ᱵᱟᱝ ᱦᱮᱡ ᱠᱚᱜᱼᱟ ᱛᱟᱦᱞᱮ ᱡᱟᱦᱟᱸ ᱛᱤᱱᱟᱹᱜ ᱞᱟᱦᱟ ᱤᱫᱤᱜ ᱠᱟᱱᱟ ᱫᱮᱥ ᱚᱱᱟ ᱱᱤᱭᱟᱹ ᱡᱩᱫᱤ ᱵᱟᱝ ᱦᱮᱡ ᱠᱚᱜᱼᱟ ᱪᱤᱠᱟᱹᱛᱮ ᱞᱟᱦᱟ ᱠᱚᱜᱼᱟ ᱛᱟᱦᱞᱮ ᱱᱤᱭᱟᱹ ᱵᱤᱡᱽᱞᱤ ᱫᱚ ᱟᱵᱚᱣᱟᱜ ᱫᱚᱢᱮ ᱥᱟᱦᱟᱡᱡᱚ ᱫᱟᱭ ᱛᱟᱦᱚᱞᱮ